ᱱᱚᱝᱠᱟᱱ ᱢᱤᱫ ᱠᱟᱹᱦᱱᱤ ᱥᱤᱠᱷᱱᱟᱹᱛ ᱚᱱᱚᱞᱤᱭᱟᱹ ᱩᱯᱮᱱ ᱠᱤᱥᱠᱩᱣᱟᱜ ᱵᱟᱸᱠᱩᱲᱟ ᱦᱚᱱᱚᱛ ᱨᱮᱱᱟᱜ ᱧᱩᱢ ᱩᱨᱩᱢ ᱴᱚᱴᱷᱟ ᱯᱷᱩᱞᱠᱩᱥᱢᱟ ᱠᱟᱱᱟ ᱟᱨᱚ ᱚᱱᱠᱟᱱ ᱧᱮᱞ ᱞᱮᱠᱟᱱ ᱱᱟᱢᱟᱞᱤᱭᱟᱹ ᱜᱟᱢᱟᱢ ᱚᱱᱚᱞᱤᱭᱟᱹ ᱥᱳᱢᱟᱭ ᱠᱤᱥᱠᱩ ᱣᱟᱜ ᱵᱟᱸᱠᱩᱲᱟ ᱦᱚᱱᱚᱛ ᱨᱮᱱᱟᱜ ᱜᱳᱲᱟᱵᱟᱲᱤ ᱴᱚᱴᱷᱟ ᱨᱮᱱᱟᱜ ᱱᱟᱜᱟᱢ ᱵᱟᱲᱟᱭ ᱵᱟᱲᱟᱭᱟ ᱟᱨ ᱚᱱᱟ ᱴᱚᱴᱷᱟᱨᱮ ᱞᱟᱠᱪᱟᱨ ᱥᱮᱨᱣᱟ ᱵᱟᱲᱟᱭ ᱧᱟᱢ ᱱᱚᱣᱟ ᱜᱟᱢᱟᱢ ᱛᱟᱞᱟᱛᱮ ᱜᱚᱲᱟᱵᱟᱲᱤ ᱨᱮᱭᱟᱜ ᱟᱨ ᱵᱟᱸᱠᱩᱲᱟ ᱵᱟᱥ ᱮᱥᱴᱮᱱᱰ ᱨᱮᱭᱟᱜ ᱠᱟᱛᱷᱟ ᱴᱷᱟᱹᱣᱠᱟᱹ ᱵᱩᱴᱟᱹ ᱟᱠᱟᱱᱟ